ᱤᱧᱟᱜ ᱴᱚᱴᱷᱟ ᱨᱮᱭᱟᱜ ᱭᱟᱱᱤᱠᱤ ᱟᱞᱮ ᱱᱚᱣᱟ ᱱᱚᱛᱮ ᱡᱟᱭᱜᱟ ᱨᱮᱫᱚ ᱨᱟᱥ ᱯᱟᱛᱟ ᱦᱩᱭᱩᱜᱼᱟ ᱨᱟᱡᱽᱱᱚᱜᱚᱨ ᱨᱮ ᱟᱹᱰᱤ ᱫᱤᱱ ᱦᱩᱭᱩᱜᱼᱟ ᱮᱭᱟᱭ ᱫᱤᱱ ᱟᱨ ᱮᱭᱟᱭ ᱫᱤᱱᱨᱮ ᱫᱤᱱᱜᱮ ᱜᱮ ᱦᱩᱭᱩᱜᱼᱟ ᱠᱟᱛᱟ ᱠᱚ ᱞᱟᱹᱰᱩ ᱠᱚᱠᱚ ᱟᱹᱜᱩᱭᱟ ᱦᱟᱱᱟᱼᱱᱷᱟᱣᱟ ᱥᱟᱢᱟᱱ ᱠᱚᱦᱚᱸ ᱟᱹᱰᱤ ᱛᱮᱠᱚ ᱮᱢᱚᱜᱼᱟ ᱟᱨ ᱫᱤᱱᱜᱮ ᱦᱩᱭᱩᱜᱼᱟ ᱫᱤᱱᱜᱮ ᱮᱭᱟᱭ ᱫᱤᱱ ᱢᱤᱫ ᱫᱤᱱ ᱢᱤᱫᱴᱟᱝ ᱚᱠᱟᱴᱟᱜ ᱠᱷᱟᱱ ᱜᱟᱯᱟ ᱦᱟᱱᱟ ᱛᱳ ᱱᱷᱟᱣᱟ ᱫᱤᱱ ᱜᱮ ᱟᱞᱟᱜᱽᱼᱟᱞᱟᱜᱽ ᱟᱨ ᱢᱤᱫ ᱫᱤᱱ ᱠᱩᱲᱵᱟᱹ ᱨᱮᱠᱷᱟᱱ ᱤᱭᱟᱹ ᱠᱚᱨᱮ ᱱᱚᱣᱟ ᱨᱟᱡᱽᱱᱚᱜᱚᱨ ᱨᱮᱜᱮ ᱱᱚᱛᱮ ᱨᱮᱜᱮ ᱯᱷᱤᱨ ᱦᱩᱭᱩᱜᱼᱟ ᱟᱨ ᱤᱭᱟᱹ ᱠᱚᱦᱚᱸ ᱟᱞᱮ ᱦᱚᱸ ᱱᱚᱛᱮ ᱠᱷᱚᱱ ᱪᱟᱞᱟᱜ ᱜᱮᱭᱟᱞᱮ ᱯᱟᱛᱟ ᱧᱮᱞ ᱟᱹᱰᱤ ᱦᱚᱲ ᱡᱚᱛᱚ ᱞᱮᱠᱟᱜᱮ ᱪᱮᱫᱟᱜ ᱥᱮ ᱱᱚᱣᱟ ᱥᱩᱨ ᱨᱮ ᱦᱩᱭᱩᱜ ᱠᱟᱱᱟ ᱥᱮ ᱮᱠᱷᱚᱱ ᱫᱚᱞᱮ ᱪᱟᱞᱟᱜ ᱜᱮᱭᱟ ᱟᱨ ᱚᱱᱠᱟᱜᱮ ᱟᱨᱦᱚᱸ ᱯᱮᱲᱟ ᱠᱚᱦᱚᱸ ᱠᱚ ᱦᱮᱡ ᱠᱚᱜᱼᱟ ᱟᱞᱮᱨᱤᱱ ᱠᱚᱦᱚᱸ ᱚᱱᱛᱮ ᱨᱤᱱ ᱦᱚᱸ ᱡᱚᱛᱚ ᱠᱚᱜᱮ ᱟᱨ ᱯᱟᱛᱟ ᱧᱮᱞ ᱚᱱᱠᱟ ᱫᱚ ᱱᱟᱦᱟᱜ ᱦᱟᱱᱟᱼᱱᱷᱟᱣᱟ ᱦᱩᱭᱩᱜ ᱠᱷᱟᱱ ᱢᱟᱛᱚ ᱱᱮᱶᱛᱟ ᱠᱚᱜᱮᱭᱟᱢ ᱥᱮ ᱛᱳ ᱮᱱᱠᱷᱟᱱ ᱫᱚ ᱞᱮ ᱱᱮᱣᱛᱟ ᱠᱚᱣᱟᱞᱮ ᱟᱨ ᱦᱤᱡᱩᱜ ᱟᱠᱚ ᱯᱟᱛᱟ ᱧᱮᱞ ᱠᱚᱞᱮ ᱪᱟᱞᱟᱜᱼᱟ ᱟᱨ ᱨᱟᱥ ᱯᱟᱛᱟ ᱫᱚ ᱡᱚᱛᱚ ᱦᱚᱲᱜᱮ ᱧᱩᱛᱩᱢᱟᱜ ᱜᱮᱭᱟ ᱠᱚ ᱟᱹᱰᱤ ᱢᱟᱨᱟᱝ ᱯᱟᱛᱟ ᱢᱟᱱᱮ ᱟᱹᱰᱤ ᱫᱤᱱ ᱦᱩᱭᱩᱜᱼᱟ ᱥᱮ ᱱᱚᱣᱟ ᱯᱟᱛᱟ ᱟᱨ ᱦᱟᱱᱟ ᱯᱟᱛᱟ ᱫᱚ ᱥᱟᱶᱼᱥᱟᱶ ᱦᱩᱭᱩᱜᱼᱟ ᱟᱨ ᱱᱚᱣᱟ ᱯᱟᱛᱟ ᱨᱮᱫᱚ ᱟᱹᱰᱤ ᱟᱭᱢᱟ ᱯᱮᱲᱟ ᱠᱚᱠᱚ ᱦᱤᱡᱩᱜᱼᱟ ᱟᱹᱰᱤ ᱥᱚᱛᱛᱚ ᱵᱷᱤᱲᱚᱜᱼᱟ ᱟᱨ ᱵᱷᱤᱲᱚᱜᱼᱟ ᱟᱨ ᱫᱚ ᱟᱞᱮ ᱦᱚᱸ ᱱᱚᱛᱮ ᱠᱷᱚᱱᱞᱮ ᱪᱟᱞᱟᱜ ᱜᱮᱭᱟ ᱫᱚᱢᱮ ᱦᱚᱲ ᱟᱨᱦᱚᱸ ᱪᱟᱞᱟᱜ ᱟᱞᱮ ᱥᱟᱢᱟᱱ ᱠᱚᱦᱚᱸ ᱚᱱᱠᱟ ᱜᱮᱠᱚ ᱟᱹᱜᱩ ᱠᱟᱜᱼᱟ ᱡᱷᱚᱞᱟ ᱠᱚ ᱡᱚᱛᱚᱣᱟᱜ ᱟᱹᱰᱤ ᱟᱭᱢᱟ ᱥᱟᱢᱟᱱ ᱟᱹᱰᱤ ᱡᱷᱚᱞᱟ ᱠᱚ ᱡᱷᱩᱞᱱᱟ ᱠᱚ ᱫᱚᱢᱮ ᱠᱤᱪᱷᱩ ᱟᱨᱦᱚᱸ ᱟᱞᱮ ᱦᱚᱸᱞᱮ ᱥᱮᱱᱚᱜᱼᱟ ᱟᱨ ᱫᱚ ᱞᱟᱹᱰᱩ ᱠᱚᱞᱮ ᱟᱹᱜᱩᱭᱟ ᱠᱚ ᱟᱨ ᱫᱚ ᱛᱤᱱᱟᱹᱜ ᱮᱢ ᱪᱟᱞᱟᱜᱼᱟ ᱫᱚ ᱵᱟᱞᱮ ᱪᱟᱞᱟᱜᱼᱟ ᱟᱨᱦᱚᱸ ᱠᱟᱵᱷᱤ ᱤᱭᱟᱹ ᱥᱟᱯᱛᱟᱦᱟ ᱨᱮ ᱥᱟᱛ ᱫᱤᱱ ᱦᱩᱭᱩᱜᱼᱟ ᱥᱮ ᱛᱚ ᱠᱟᱵᱷᱤ ᱮᱠᱫᱤᱱ ᱜᱟᱱ ᱡᱟᱦᱟᱸ ᱛᱤᱥᱜᱮ ᱢᱤᱫ ᱫᱤᱱ ᱪᱟᱞᱟᱜ ᱟᱞᱮ ᱚᱱᱠᱟ ᱜᱮ ᱟᱨ ᱫᱚ ᱪᱟᱞᱟᱜ ᱟᱞᱮ ᱡᱟᱦᱟᱸ ᱛᱤᱥᱜᱮ ᱢᱤᱫ ᱫᱤᱱ ᱚᱠᱟᱴᱟᱜ ᱨᱮᱱᱟᱜ ᱚᱠᱟ ᱦᱤᱞᱳᱜ ᱮᱢ ᱠᱩᱥᱤᱭᱟᱜᱼᱟ ᱮᱱᱠᱷᱟᱱ ᱫᱚ ᱚᱱᱟ ᱦᱤᱞᱳᱜ ᱱᱟᱦᱟᱜ ᱪᱟᱞᱟᱜ ᱠᱟᱱᱟ ᱠᱚ ᱚᱠᱚᱭ ᱠᱚᱪᱚᱝ ᱚᱠᱟ ᱦᱤᱞᱳᱜ ᱚᱠᱚᱭ ᱠᱚᱪᱚᱝ ᱜᱟᱯᱟ ᱠᱷᱟᱱ ᱛᱮᱦᱮᱧ ᱚᱱᱠᱟᱜᱮ ᱫᱤᱱᱠᱟᱞᱚᱢ ᱚᱱᱠᱟ ᱜᱮ ᱦᱩᱭᱩᱜᱼᱟ ᱦᱟᱨᱮᱠ ᱥᱟᱞ ᱦᱩᱭᱩᱜᱼᱟ ᱱᱚᱰᱮ ᱫᱚ ᱚᱱᱠᱟ ᱜᱮ ᱯᱟᱛᱟ ᱦᱩᱭᱩᱜᱼᱟ ᱟᱨᱦᱚᱸ ᱚᱱᱠᱟᱜᱮ ᱟᱹᱰᱤ ᱟᱹᱰᱤ ᱥᱟᱢᱟᱱ ᱠᱚ ᱟᱹᱰᱤ ᱛᱮᱠᱚ ᱮᱢᱚᱜᱼᱟ ᱥᱟᱹᱲᱤ ᱥᱟᱭᱟ ᱡᱟᱦᱟᱱᱟᱜ ᱜᱮᱢ ᱞᱟᱹᱭᱟ ᱚᱱᱟᱜᱮ ᱧᱟᱢᱚᱜᱼᱟ ᱟᱫᱚ ᱵᱟᱝᱟ ᱢᱮᱱᱛᱮ ᱠᱚᱢ ᱫᱚᱠᱚ ᱠᱚᱢᱚᱜᱼᱟ ᱢᱮᱱᱠᱷᱟᱱ ᱜᱮᱭᱟ ᱠᱚ ᱟᱹᱰᱤ ᱤᱭᱟᱹ ᱠᱚᱢᱚᱜ ᱟᱠᱚ